ᱪᱟᱥ ᱠᱟᱹᱢᱤ ᱞᱟᱹᱜᱤᱫ ᱛᱮ ᱟᱭᱢᱟ ᱞᱟᱹᱠᱛᱤ ᱠᱟᱱᱟ ᱥᱤ ᱞᱟᱦᱩᱫᱟᱵᱚᱱ ᱡᱚᱢᱤ ᱵᱟᱲᱜᱮ ᱠᱷᱮᱛ ᱛᱟᱵᱚᱱ ᱟᱨ ᱥᱟᱶᱛᱮ ᱡᱚᱨᱟ ᱫᱟᱜ ᱟᱭᱢᱟ ᱡᱤᱱᱤᱥ ᱞᱟᱜᱟᱜ ᱠᱟᱱᱟ ᱫᱟᱜ ᱵᱚᱱ ᱟᱨᱮᱡᱟ ᱧᱮᱞ ᱟᱵᱚᱱ ᱪᱮᱫ ᱞᱮᱠᱟ ᱦᱩᱭᱩᱜ ᱠᱟᱱᱟ ᱥᱮ ᱵᱟᱝ ᱟᱵᱚᱣᱟᱜ ᱪᱟᱥᱟ ᱟᱸᱡᱮᱫ ᱞᱮᱱᱠᱷᱟᱱ ᱵᱚᱱ ᱫᱟᱜ ᱵᱚᱱ ᱟᱨᱮᱡᱟᱜᱼᱟ ᱟᱨ ᱚᱱᱠᱟ ᱞᱮᱠᱟᱛᱮ ᱟᱵᱚᱣᱟᱜ ᱪᱟᱥᱟ ᱵᱚᱱ ᱵᱟᱧᱪᱟᱣ ᱛᱟᱵᱚᱱᱟ ᱪᱮᱫᱟᱜ ᱥᱮ ᱫᱟᱜ ᱨᱮᱜᱮ ᱟᱵᱚᱣᱟᱜ ᱪᱟᱥᱟ ᱫᱚ ᱫᱟᱜ ᱵᱟᱝ ᱦᱤᱸᱡᱤᱫ ᱞᱮᱱᱠᱷᱟᱱ ᱟᱵᱚᱣᱟᱜ ᱪᱟᱥᱟ ᱟᱭᱢᱟ ᱠᱚᱢ ᱡᱳᱨᱳᱜ ᱛᱟᱵᱚᱱᱟ ᱥᱮ ᱜᱩᱡᱩᱜ ᱛᱟᱵᱚᱱᱟ ᱚᱱᱟ ᱞᱟᱹᱜᱤᱫ ᱛᱮ ᱟᱵᱚ ᱫᱚ ᱫᱟᱜ ᱞᱟᱹᱠᱛᱤ ᱠᱷᱟᱱ ᱫᱟᱜ ᱚᱱᱟ ᱠᱷᱮᱛ ᱨᱮ ᱟᱨᱮᱡ ᱟᱜ ᱦᱩᱭᱩᱜ ᱛᱟᱵᱚᱱᱟ ᱪᱟᱥᱟ ᱨᱮ